ᱥᱟᱱᱛᱟᱲᱤ ᱯᱟᱹᱨᱥᱤ ᱵᱟᱧᱪᱟᱣ ᱟᱨ ᱯᱟᱥᱱᱟᱣ ᱫᱚᱦᱚᱭ ᱞᱟᱹᱜᱤᱫ ᱛᱮ ᱚᱞ ᱯᱟᱲᱦᱟᱣ ᱦᱩᱭᱩᱜᱼᱟ ᱠᱩᱫᱩᱢ ᱠᱟᱹᱦᱱᱤ ᱮᱱᱮᱡ ᱥᱮᱨᱮᱧ ᱡᱮᱞᱮᱠᱟ ᱫᱚᱝ ᱞᱟᱜᱽᱲᱮ ᱵᱟᱦᱟ ᱥᱚᱨᱦᱟᱭ ᱡᱚᱯᱲᱟᱣ ᱛᱟᱦᱮᱱ ᱦᱩᱭᱩᱜᱼᱟ